ᱦᱮᱞᱳ ᱦᱮᱸ ᱡᱚᱦᱟᱨ ᱜᱮ ᱦᱮᱸ ᱦᱮᱸ ᱮᱢᱫᱟᱲᱮᱹᱭᱟᱢ ᱜᱤᱭᱟᱹᱧ ᱞᱟᱹᱭᱢᱮ

ᱦᱮᱸ ᱟᱪᱪᱷᱟ ᱞᱟᱹᱭᱢᱮ ᱦᱮᱸ ᱦᱮᱸ

ᱟᱪᱪᱷᱟ ᱟᱹᱰᱤ ᱱᱟᱯᱟᱭ ᱠᱩᱠᱞᱤᱢ ᱫᱚᱦᱚᱣᱟᱠᱟᱫᱟ ᱟᱵᱚ ᱢᱟᱹᱱᱢᱤ ᱡᱚᱢᱧᱩᱠᱷᱚᱱ ᱞᱟᱦᱟᱨᱮ ᱟᱵᱚ ᱥᱟᱯᱷᱟ ᱥᱟᱹᱯᱷᱤ ᱫᱚᱨᱠᱟᱨ ᱠᱟᱱᱟ ᱟᱨᱠᱤ ᱛᱤ ᱥᱟᱯᱷᱟ ᱥᱮ ᱢᱟᱱᱮ ᱦᱚᱲᱢᱚ ᱜᱚᱴᱟ ᱦᱚᱲᱢᱚ ᱥᱟᱯᱷᱟ ᱟᱨ ᱢᱚᱪᱟᱠᱚ ᱥᱟᱯᱷᱟ ᱡᱚᱛᱚᱠᱤᱪᱷᱩ ᱥᱟᱯᱷᱟ ᱥᱟᱹᱯᱷᱤ ᱫᱚᱦᱚᱨᱮᱱᱟᱜ ᱞᱟᱹᱠᱛᱤ ᱢᱮᱱᱟᱜᱼᱟ ᱥᱟᱶ ᱥᱟᱶᱛᱮ ᱴᱟᱭᱤᱢ ᱴᱮᱵᱤᱞ ᱡᱚᱢ ᱨᱮᱭᱟᱜ ᱦᱚᱸ ᱴᱷᱤᱠ ᱫᱚᱦᱚ ᱞᱟᱹᱠᱛᱤ ᱢᱮᱱᱟᱜᱼᱟ ᱱᱚᱶᱟ ᱠᱚ ᱴᱮᱵᱤᱞ ᱡᱚᱛᱚ ᱢᱟᱱᱟᱣ ᱤᱫᱤᱞᱮᱠᱷᱟᱱᱜᱮ ᱡᱚᱛᱚ ᱠᱤᱪᱷᱩ ᱱᱟᱯᱟᱭ ᱛᱮ ᱛᱟᱦᱮᱱᱟ ᱟᱨ ᱢᱟᱹᱱᱢᱤ ᱟᱹᱰᱤ ᱥᱩᱥᱛᱷᱚ ᱛᱮ ᱥᱮ ᱱᱟᱯᱟᱭᱛᱮ ᱠᱚ ᱛᱟᱦᱮᱸ ᱫᱟᱲᱮᱭᱟᱜᱼᱟ ᱮᱠᱫᱚᱢ ᱢᱮᱱᱟᱜ ᱜᱮᱭᱟ ᱟᱹᱰᱤ ᱫᱟᱢᱟᱱ ᱠᱟᱛᱷᱟᱢ ᱞᱟᱹᱭ ᱥᱚᱫᱚᱨ ᱟᱠᱟᱫᱟ ᱫᱟᱜ ᱧᱩ ᱫᱚ ᱱᱚᱝᱠᱟᱱ ᱠᱟᱱᱟ ᱛᱮᱹᱦᱮᱹᱧ ᱜᱟᱯᱟ ᱡᱟᱦᱟᱸ ᱠᱚᱫᱚ ᱵᱳᱛᱚᱞ ᱛᱮᱠᱚ ᱧᱩᱭᱮᱫ ᱠᱟᱱᱟ ᱚᱱᱟ ᱚᱱᱠᱟᱞᱮᱠᱟᱱ ᱫᱟᱜ ᱧᱩᱫᱚ ᱵᱟᱝ ᱴᱷᱤᱠᱟ ᱫᱟᱜ ᱫᱚ ᱧᱩᱭ ᱦᱳᱭᱳᱜᱼᱟ ᱜᱞᱟᱥ ᱨᱮ ᱡᱟᱛᱮ ᱢᱟᱱᱮ ᱜᱞᱟᱥ ᱨᱮ ᱧᱩᱞᱮᱠᱷᱟᱱ ᱟᱹᱰᱤ ᱱᱟᱯᱟᱭ ᱥᱮ ᱚᱱᱟ ᱫᱟᱜ ᱨᱮᱱᱟᱜ ᱧᱩᱨᱮᱱᱟᱜ ᱚᱱᱮ ᱫᱟᱢᱟᱱ ᱠᱟᱹᱢᱤᱭ ᱠᱟᱹᱢᱤᱭᱟ ᱦᱚᱲᱢᱚᱨᱮ ᱟᱨ ᱚᱱᱮᱡᱮ ᱵᱳᱛᱳᱞ ᱛᱮᱠᱚ ᱧᱩᱭᱟ ᱚᱱᱟᱫᱚ ᱴᱷᱤᱠ ᱱᱟᱯᱟᱭ ᱛᱮ ᱵᱟᱝᱧᱩᱜ ᱠᱟᱱᱟ ᱦᱚᱲᱢᱚ ᱨᱮᱱᱟᱜ ᱠᱷᱚᱛᱤ ᱦᱳᱭᱳᱜᱼᱟ ᱱᱟᱶᱟᱛᱮ ᱦᱮᱸ ᱦᱮᱸ ᱟᱹᱰᱤ ᱱᱟᱯᱟᱭ

ᱥᱮ ᱰᱟᱭᱨᱤᱭᱟ ᱧᱟᱢ ᱞᱟᱦᱟᱨᱮ ᱨᱩᱣᱟᱹ ᱮᱫ ᱦᱤᱡᱩᱜ ᱛᱟᱭᱟ ᱥᱮ ᱵᱟᱭ ᱡᱚᱢ ᱫᱟᱲᱮᱹᱭᱟᱜᱼᱟ ᱵᱟᱝ ᱨᱮᱸᱜᱮᱡ ᱮᱭᱟ ᱢᱚᱪᱟᱨᱮ ᱥᱮᱵᱮᱞ ᱵᱟᱝ ᱦᱤᱡᱩᱜᱼᱟ ᱟᱨ ᱰᱟᱭᱨᱤᱭᱟ ᱫᱚ ᱱᱚᱝᱠᱟᱱ ᱨᱩᱣᱟᱹ ᱠᱟᱱᱟ ᱚᱱᱟᱫᱚ ᱫᱟᱜ ᱥᱮᱫ ᱦᱳᱭᱳᱜᱼᱟ ᱟᱹᱰᱤ ᱡᱟᱹᱥᱛᱤ ᱦᱳᱭᱳᱜ ᱟᱨ ᱟᱨ ᱟᱹᱰᱤ ᱡᱟᱹᱥᱛᱤ ᱯᱟᱛᱞᱟ ᱫᱟᱜ ᱥᱮᱫ ᱦᱳᱭᱳᱜᱼᱟ ᱟᱨᱠᱤ ᱦᱮᱸ ᱟᱫᱚ ᱱᱚᱶᱟᱠᱚ ᱦᱳᱭᱞᱮᱠᱷᱟᱱ ᱩᱱᱤ ᱯᱮᱥᱮᱱᱴ ᱥᱮ ᱨᱩᱣᱟᱹᱜ ᱦᱚᱲᱫᱚ ᱟᱹᱰᱤ ᱩᱛᱟᱹᱨᱮ ᱞᱟᱸᱜᱟᱜᱼᱟ ᱟᱫᱚ ᱩᱱᱤᱫᱚ ᱯᱨᱟᱛᱷᱚᱢᱤᱠ ᱡᱟᱦᱟᱸ ᱟᱛᱳ ᱥᱳᱨ ᱨᱮ ᱥᱮ ᱚᱲᱟᱜ ᱥᱳᱨ ᱨᱮ ᱡᱟᱦᱟᱸ ᱫᱚ ᱛᱟᱦᱮᱱᱟ ᱚᱱᱟᱫᱚ ᱪᱤᱱᱤ ᱟᱨ ᱵᱩᱞᱩᱝ ᱟᱨ ᱫᱟᱜ ᱚᱱᱟ ᱢᱮᱥᱟ ᱠᱟᱛᱮᱫ ᱡᱚᱫᱤᱭ ᱧᱩᱭᱟ ᱛᱟᱦᱚᱞᱮ ᱢᱚᱴᱟᱢᱚᱴᱤ ᱟᱨᱠᱤ ᱢᱚᱴᱟ ᱢᱚᱴᱤ ᱢᱚᱡᱽ ᱥᱩᱥᱛᱚᱧᱚᱜ ᱮ ᱟᱹᱭᱠᱟᱹᱣᱟ ᱛᱷᱚᱲᱟ ᱫᱟᱲᱮᱹᱧᱚᱜ ᱮ ᱟᱹᱭᱠᱟᱹᱣᱟ ᱟᱨ ᱚᱱᱟ ᱚᱱᱟ ᱥᱟᱶᱛᱮ ᱰᱟᱠᱛᱟᱨ ᱴᱷᱮᱱ ᱛᱤᱱᱟᱹᱜ ᱩᱥᱟᱹᱨᱟ ᱛᱤᱱᱟᱹᱜ ᱞᱚᱜᱚᱱ ᱯᱮ ᱪᱟᱞᱟᱣ ᱫᱟᱲᱮᱹᱭᱟᱜ ᱚᱱᱟᱞᱟᱹᱜᱤᱫ ᱛᱮᱫᱚ ᱩᱱᱤ ᱯᱮᱥᱮᱱᱴ ᱟᱹᱰᱤ ᱩᱥᱟᱹᱨᱟ ᱥᱩᱥᱛᱚ ᱞᱟᱹᱜᱤᱫ ᱛᱮ ᱱᱟᱯᱟᱭ ᱦᱳᱭᱳᱜᱼᱟ ᱦᱮᱸ ᱚᱱᱟᱦᱚᱸ ᱱᱟᱯᱟᱭ ᱠᱩᱠᱞᱤ ᱯᱳᱭᱞᱳ ᱨᱮᱜᱮ ᱟᱛᱳ ᱦᱚᱲᱠᱚ ᱞᱟᱹᱭ ᱫᱚᱨᱠᱟᱨ ᱠᱟᱱᱟ ᱩᱱᱠᱩ ᱟᱛᱳᱠᱚᱨᱮ ᱡᱟᱦᱟᱸᱭ ᱰᱟᱠᱛᱟᱨ ᱠᱚ ᱫᱟᱲᱟᱱᱟ ᱩᱱᱠᱩ ᱴᱷᱮᱱ ᱨᱟᱱ ᱵᱟᱝ ᱡᱚᱢᱠᱟᱛᱮᱫ ᱥᱚᱨᱠᱟᱨᱤ ᱦᱚᱥᱯᱤᱴᱟᱞ ᱦᱮᱱᱟᱜᱼᱟ ᱯᱨᱟᱛᱷᱚᱢᱤᱠ ᱥᱟᱥᱛᱚ ᱠᱮᱱᱫᱨᱚ ᱡᱟᱦᱟᱸ ᱫᱚ ᱢᱟᱱᱮ ᱠᱚᱱᱚ ᱵᱷᱤᱥᱤᱴ ᱞᱟᱹᱜᱤᱫ ᱛᱮ ᱯᱚᱭᱥᱟ ᱜᱮ ᱵᱟᱝ ᱞᱟᱜᱟᱜᱼᱟ ᱢᱟᱱᱮ ᱠᱟᱹᱣᱰᱤ ᱵᱟᱝ ᱞᱟᱜᱟᱜᱼᱟ ᱰᱟᱠᱛᱟᱨ ᱯᱷᱨᱤᱜᱮᱭᱟ ᱨᱟᱱ ᱠᱚᱦᱚᱸ ᱯᱷᱨᱤᱜᱮᱭᱟ ᱚᱱᱟ ᱥᱟᱥᱛᱚ ᱠᱮᱱᱫᱨᱚᱞᱮᱠᱚ ᱪᱟᱞᱟᱣ ᱞᱮᱱᱠᱷᱟᱱᱜᱮ ᱟᱛᱳᱴᱚᱞᱟᱨᱮᱱ ᱨᱮᱸᱜᱮᱡ ᱢᱟᱹᱱᱢᱤ ᱠᱚᱣᱟᱜ ᱫᱚ ᱟᱹᱰᱤ ᱥᱩᱵᱤᱫᱷᱟᱜᱮ ᱦᱳᱭᱳᱜᱼᱟ ᱥᱮ ᱱᱟᱯᱟᱭᱜᱮ ᱦᱳᱭᱳᱜ ᱛᱟᱠᱚᱣᱟ ᱦᱮᱸ ᱦᱮᱸ ᱦᱮᱸ ᱴᱤᱵᱤ ᱨᱩᱣᱟᱹᱫᱚ ᱱᱚᱝᱠᱟᱱ ᱵᱚᱛᱚᱨᱟᱱ ᱨᱩᱣᱟᱹ ᱫᱚ ᱵᱟᱝᱠᱟᱱᱟ ᱛᱚᱵᱮ ᱚᱱᱟ ᱨᱩᱣᱟᱹᱨᱮ ᱢᱤᱫᱴᱟᱝ ᱠᱳᱨᱥ ᱢᱮᱱᱟᱜᱼᱟ ᱚᱱᱟᱦᱚᱸ ᱥᱚᱨᱠᱟᱨᱤ ᱯᱷᱮᱥᱤᱞᱮᱴᱤ ᱢᱮᱱᱟᱜᱼᱟ ᱯᱷᱨᱤᱛᱮᱜᱤ ᱨᱟᱱ ᱧᱟᱢᱚᱜᱼᱟ ᱟᱨ ᱚᱱᱟ ᱠᱳᱨᱥ ᱱᱟᱯᱟᱭᱛᱮ ᱠᱚᱨᱟᱣ ᱞᱮᱠᱷᱟᱱ ᱴᱟᱭᱤᱢ ᱴᱟᱭᱤᱢ ᱨᱟᱱᱠᱚ ᱡᱚᱢ ᱤᱫᱤ ᱞᱮᱠᱷᱟᱱ ᱟᱹᱰᱤ ᱩᱥᱟᱹᱨᱟ ᱜᱮᱠᱚ ᱱᱟᱯᱟᱭ ᱨᱩᱣᱟᱹᱲᱚᱜᱼᱟ ᱩᱱᱠᱩ ᱨᱩᱜᱤ ᱚᱱᱟ ᱦᱚᱸ ᱰᱚᱴ ᱪᱤᱠᱤᱛᱥᱟ ᱰᱚᱴ ᱪᱤᱠᱤᱛᱥᱟ ᱠᱚ ᱢᱮᱛᱟᱜᱼᱟ ᱚᱱᱟ ᱫᱚ ᱯᱨᱟᱛᱷᱚᱢᱤᱠ ᱥᱟᱥᱛᱚ ᱠᱮᱱᱫᱨᱚ ᱨᱮ ᱪᱟᱞᱟᱣ ᱞᱮᱱᱠᱷᱟᱱᱜᱮ ᱡᱚᱛᱚ ᱠᱤᱪᱷᱩ ᱟᱹᱰᱤ ᱱᱟᱯᱟᱭ ᱛᱮᱠᱚ ᱞᱟᱹᱭ ᱥᱚᱫᱚᱨᱟ ᱥᱮ ᱨᱟᱱᱦᱚ ᱯᱷᱨᱤᱜᱮ ᱢᱮᱱᱟᱜᱼᱟ ᱯᱷᱨᱤᱛᱮᱜᱮ ᱧᱟᱢᱚᱜᱼᱟ ᱟᱪᱪᱷᱟ ᱟᱪᱪᱷᱟ ᱡᱚᱦᱟᱨᱜᱮ ᱢᱟ ᱡᱚᱦᱟᱨ